ᱡᱚᱢᱤ ᱨᱮᱭᱟᱜ ᱢᱮᱭᱟᱫ ᱟᱨ ᱥᱚᱢᱯᱚᱛᱛᱤ ᱨᱮᱭᱟᱜ ᱟᱹᱭᱫᱟᱹᱨ ᱨᱩᱠᱷᱤᱭᱟᱹ ᱨᱮ ᱟᱛᱳ ᱴᱚᱴᱷᱟ ᱨᱮ ᱡᱟᱦᱟᱸᱭ ᱪᱟᱹᱥᱤ ᱠᱚ ᱪᱮᱞᱮᱸᱡᱽ ᱠᱚ ᱥᱟᱢᱟᱝ ᱫᱟᱯᱨᱟᱢᱟ ᱚᱱᱟ ᱠᱚᱨᱮᱭᱟ ᱵᱚᱨᱱᱚᱱ ᱨᱮᱫᱚ ᱱᱚᱣᱟ ᱜᱤᱧ ᱢᱮᱱᱟ ᱡᱮ ᱡᱟᱦᱟᱸ ᱡᱟᱭᱜᱟ ᱨᱮ ᱵᱚᱥᱚᱵᱟᱥ ᱛᱟᱭ ᱟᱨ ᱡᱟᱦᱟᱸ ᱡᱟᱭᱜᱟ ᱨᱮ ᱪᱟᱥ ᱟᱵᱟᱫᱽ ᱮᱫᱟ ᱚᱱᱟ ᱠᱚᱨᱮᱭᱟᱜ ᱠᱷᱟᱡᱽᱱᱟ ᱡᱮᱢᱚᱱ ᱵᱚᱪᱷᱚᱨ ᱵᱚᱪᱷᱚᱨ ᱮᱢ ᱤᱫᱤ ᱦᱩᱭᱩᱜᱼᱟ ᱠᱟᱱᱟ ᱚᱱᱟ ᱠᱷᱟᱡᱽᱱᱟ ᱡᱩᱫᱤ ᱵᱟᱝ ᱮᱢᱚᱜᱚᱜᱼᱟ ᱯᱚᱧᱪᱟᱥ ᱵᱚᱪᱷᱚᱨ ᱫᱷᱚᱨᱮ ᱛᱟᱦᱚᱞᱮ ᱯᱚᱧᱪᱟᱥ ᱵᱚᱪᱷᱚᱨ ᱯᱚᱨᱮ ᱚᱱᱟ ᱫᱚ ᱱᱤ ᱱᱤᱞᱟᱢ ᱨᱮ ᱪᱟᱞᱟᱜ ᱠᱟᱱᱟ

ᱱᱚᱣᱟ ᱢᱤᱫᱴᱟᱝ ᱥᱚᱢᱚᱥᱥᱟ ᱨᱮ ᱛᱤᱜᱩᱱᱟ ᱢᱤᱫᱴᱟᱝ ᱪᱮᱞᱮᱸᱡᱽ ᱢᱩᱠᱷᱚ ᱢᱩᱠᱷᱤᱨᱮ ᱛᱤᱜᱩᱱ ᱠᱟᱱᱟ

ᱚᱱᱟ ᱠᱷᱟᱡᱽᱱᱟ ᱠᱚᱫᱚ ᱵᱚᱪᱷᱚᱨ ᱵᱚᱪᱷᱚᱨ ᱮᱢ ᱤᱫᱤ ᱜᱮ ᱞᱟᱹᱠᱛᱤᱭᱟ ᱡᱚᱢᱤ ᱵᱟᱵᱚᱫ ᱡᱟᱦᱟᱸ ᱨᱮ ᱮᱴᱠᱮᱴᱚᱬᱮ ᱦᱩᱭ ᱞᱮᱱ ᱠᱷᱟᱱ ᱫᱤᱥ ᱦᱩᱫᱤᱥ ᱠᱷᱚᱡᱽ ᱞᱟᱹᱜᱤᱫ ᱛᱮᱫᱚ ᱟᱢᱤᱱ ᱴᱷᱮᱱ ᱪᱟᱞᱟᱣ ᱦᱩᱭᱩᱜᱼᱟ ᱟᱢᱤᱱ ᱜᱮ ᱱᱚᱣᱟ ᱫᱤᱥ ᱦᱩᱫᱤᱥ ᱫᱚᱭ ᱮᱢ ᱫᱟᱲᱮᱭᱟᱜᱼᱟ